ᱢᱚᱬᱮ ᱜᱚᱴᱟᱝ ᱫᱤᱥᱚᱢ ᱨᱮᱭᱟᱜ ᱧᱩᱛᱩᱢ ᱫᱚ ᱱᱚᱝᱠᱟ ᱦᱟᱸᱜ ᱞᱤᱧ ᱞᱟᱹᱭᱮᱫᱼᱟ ᱪᱤᱱ ᱢᱤᱫᱴᱟᱱ ᱯᱟᱹᱠᱤᱥᱛᱟᱱ ᱢᱤᱫᱴᱟᱱ ᱵᱷᱟᱨᱚᱛ ᱢᱤᱫᱴᱟᱱ ᱟᱯᱷᱜᱟᱹᱱᱤᱥᱛᱟᱱ ᱢᱤᱫᱴᱟᱱ ᱟᱨ ᱨᱩᱥ ᱢᱚᱬᱮ ᱜᱚᱴᱟᱝ ᱫᱤᱥᱚᱢ ᱞᱟᱹᱭ ᱵᱟᱲᱟ ᱠᱟᱛᱮᱫ ᱜᱮ ᱟᱹᱞᱤᱧᱟᱜ ᱠᱟᱛᱷᱟ ᱫᱚ ᱱᱟᱦᱟᱜ ᱱᱚᱸᱰᱮ ᱜᱮᱞᱤᱧ ᱢᱩᱪᱟᱹᱫᱮᱜᱼᱟ